ᱤᱥᱤᱱ ᱚᱠᱛᱮ ᱞᱟᱦᱟᱨᱮ ᱟᱵᱚ ᱡᱚᱛᱚ ᱦᱚᱲ ᱜᱮ ᱛᱷᱟᱹᱨᱤ ᱵᱟᱹᱴᱤ ᱵᱟᱹᱴᱤ ᱦᱚᱯᱚᱱ ᱴᱩᱠᱩᱡ ᱪᱮᱞᱟᱝ ᱥᱟᱯᱟᱭᱟᱵᱚᱱ ᱛᱟᱨᱯᱚᱨᱮ ᱵᱚᱱ ᱤᱥᱤᱱ ᱵᱚᱱ ᱫᱷᱩᱨᱟᱹᱜᱼᱟ ᱪᱮᱫᱟᱜ ᱥᱮ ᱴᱩᱠᱩᱡ ᱪᱮᱞᱟᱝ ᱛᱷᱟᱹᱨᱤ ᱵᱟᱹᱴᱤ ᱡᱚᱛᱚ ᱠᱤᱪᱷᱩ ᱥᱟᱯᱟ ᱛᱟᱦᱮᱱ ᱠᱷᱟᱱ ᱛᱟᱦᱚᱞᱮ ᱫᱟᱠᱟ ᱩᱛᱩ ᱟᱹᱡᱟᱹᱲᱤ ᱵᱟᱲᱟᱭᱟᱵᱚᱱ ᱛᱟᱦᱚᱞᱮ ᱚᱥᱩᱵᱤᱫᱟ ᱵᱟᱝ ᱦᱩᱭᱩᱜ ᱛᱟᱵᱚᱱᱟ ᱢᱚᱡᱽ ᱜᱮ ᱛᱚᱠᱷᱚᱱ ᱫᱟᱹᱲ ᱵᱟᱲᱟᱭ ᱵᱟᱝ ᱦᱩᱭᱩᱜ ᱛᱟᱵᱚᱱᱟ ᱵᱤᱱᱴᱷᱤ ᱵᱚᱱ ᱵᱮᱵᱚᱦᱟᱨᱟ ᱪᱮᱫᱠᱟ ᱡᱚᱠᱷᱚᱱ ᱤᱥᱤᱱ ᱚᱠᱛᱚ ᱨᱮ ᱵᱤᱱᱴᱷᱤ ᱵᱚᱱ ᱤᱫᱤᱭᱟ ᱛᱚᱠᱷᱚᱱ ᱟᱵᱚ ᱥᱟᱢᱟᱝ ᱨᱮ ᱵᱟᱵᱚᱱ ᱫᱚᱦᱚᱭᱟ ᱪᱮᱫᱟᱜ ᱥᱮ ᱥᱟᱢᱟᱝ ᱨᱮᱫᱚ ᱡᱩᱫᱤ ᱫᱟᱠᱟ ᱵᱚ ᱪᱚᱸᱫᱟ ᱠᱟᱜ ᱠᱷᱟᱱ ᱤᱥᱤᱱ ᱚᱠᱛᱮ ᱥᱳᱢᱳᱭ ᱫᱟᱠᱟ ᱨᱮ ᱡᱩᱫᱤ ᱫᱟᱜ ᱠᱷᱟᱴᱚᱜᱼᱟ ᱛᱟᱦᱚᱞᱮ ᱫᱟᱜ ᱵᱚ ᱫᱩᱞᱟᱜᱼᱟ ᱫᱟᱠᱟ ᱨᱮ ᱛᱚᱠᱷᱚᱱ ᱵᱤᱱᱴᱷᱤ ᱛᱟᱦᱮᱱ ᱠᱷᱟᱱ ᱥᱟᱢᱟᱝ ᱨᱮ ᱛᱟᱦᱚᱞᱮ ᱵᱟᱡᱟᱜ ᱟᱵᱚ ᱜᱮᱫᱚᱜ ᱟᱵᱚ ᱛᱟᱦᱚᱞᱮ ᱢᱤᱫᱥᱟ ᱨᱮᱵᱚ ᱫᱚᱦᱚ ᱠᱟᱜᱼᱟ ᱟᱨ ᱵᱤᱱᱴᱷᱤ ᱪᱮᱫᱟᱜ ᱵᱚᱱ ᱵᱮᱵᱚᱦᱟᱨᱟ ᱤᱥᱤᱱ ᱚᱠᱛᱮ ᱨᱮ ᱵᱤᱱᱴᱷᱤ ᱵᱚᱱ ᱵᱮᱵᱚᱦᱟᱨᱟ ᱡᱟᱦᱟᱱᱟᱜ ᱜᱮᱫ ᱞᱟᱹᱜᱤᱫ ᱡᱟᱦᱟᱱᱟᱜ ᱫᱚ ᱪᱮᱫ ᱟᱲᱟᱜ ᱥᱮ ᱟᱹᱞᱩ ᱥᱮ ᱯᱮᱸᱭᱟᱡᱽ ᱡᱟᱦᱟᱱᱟᱜ ᱵᱚ ᱡᱟᱦᱟᱸ ᱵᱚ ᱩᱛᱩᱭᱟ ᱚᱱᱟ ᱜᱮ ᱵᱚᱞᱮ ᱚᱱᱟ ᱞᱟᱹᱜᱤᱫ ᱛᱮ ᱤᱥᱤᱱ ᱚᱠᱛᱮ ᱥᱳᱢᱳᱭ ᱵᱤᱱᱴᱷᱤ ᱵᱚᱱ ᱵᱮᱵᱚᱦᱟᱨᱟ ᱴᱷᱤᱠ ᱜᱮᱭᱟ ᱛᱚᱵᱮ ᱡᱚᱸᱦᱟᱨ ᱜᱮ